ᱤᱧ ᱱᱟᱣᱟ ᱟᱞᱮ ᱞᱟ ᱠᱟᱛᱟ ᱨᱮ ᱱᱚᱶᱟ ᱟᱞᱮᱭᱟᱜ ᱠᱟᱹᱢᱤᱦᱚᱨᱟ ᱦᱮᱯᱨᱟᱣ ᱨᱮ ᱛᱟᱦᱮᱸ ᱠᱟᱱᱟ ᱯᱟᱹᱭᱞᱟ ᱠᱷᱚᱱᱟᱜ ᱡᱮᱢᱚᱱ ᱜᱤᱫᱽᱨᱟᱹ ᱠᱚᱣᱟᱜ ᱟᱹᱞᱩ ᱫᱟᱹᱲ ᱮᱠᱥᱚ ᱢᱤᱴᱟᱨ ᱫᱟᱹᱲ ᱚᱱᱟ ᱠᱚᱦᱚᱸ ᱱᱟᱯᱟᱭ ᱛᱮ ᱦᱩᱭᱮᱱᱟ ᱟᱨ ᱟᱞᱮ ᱛᱤᱨᱞᱟᱹ ᱦᱚᱯᱚᱱ ᱠᱚᱣᱟᱜ ᱦᱚᱸ ᱢᱳᱢᱵᱟᱹᱛᱤ ᱫᱷᱚᱨᱟᱣ ᱪᱮᱭᱟᱨ ᱨᱮᱯᱮᱡ ᱟᱨ ᱟᱹᱰᱤ ᱠᱤᱪᱷᱩ ᱟᱭᱢᱟ ᱠᱷᱮᱞᱳᱸᱰ ᱨᱮᱱᱟᱜ ᱠᱷᱮᱞᱟᱼᱫᱷᱩᱞᱟ ᱠᱚᱦᱚᱸ ᱦᱩᱭᱮᱱᱟ ᱛᱤᱨᱞᱟᱹ ᱦᱚᱯᱚᱱ ᱠᱚᱣᱟᱜ ᱫᱚ ᱵᱟᱵᱮᱨ ᱚᱨ ᱟᱹᱰᱤ ᱟᱭᱢᱟ ᱛᱮ ᱟᱹᱰᱤ ᱟᱭᱢᱟᱼᱟᱭᱢᱟ ᱠᱷᱮᱞᱟ ᱫᱷᱩᱞᱟ ᱠᱚ ᱦᱩᱭᱮᱱᱟ